ᱛᱮᱦᱮᱧ ᱜᱟᱯᱟ ᱫᱚ ᱡᱟᱸᱦᱟᱭ ᱵᱮᱝᱜᱚᱞ ᱨᱮ ᱢᱮᱱᱟᱜ ᱠᱚᱣᱟ ᱩᱱᱠᱩ ᱫᱚ ᱵᱮᱝᱜᱚᱞ ᱨᱮ ᱛᱟᱸᱦᱮ ᱛᱟᱸᱦᱮᱛᱮ ᱱᱤᱡᱮᱨ ᱟᱵᱚᱣᱟᱜ ᱥᱟᱱᱛᱟᱞᱤ ᱯᱟᱹᱨᱥᱤ ᱠᱚ ᱦᱤᱲᱤᱧ ᱩᱛᱟᱹᱨᱮᱫᱟ ᱟᱨ ᱟᱫᱚᱢ ᱠᱚ ᱢᱮᱱᱟᱜ ᱠᱚᱣᱟ ᱩᱱᱠᱩ ᱫᱚ ᱟᱠᱚᱣᱟᱜ ᱟᱠᱚᱣᱟᱜ ᱯᱟᱹᱨᱥᱤ ᱦᱚᱸ ᱟᱵᱚᱣᱟᱜ ᱯᱟᱹᱨᱥᱤ ᱦᱤᱲᱤᱧ ᱠᱟᱛᱮᱜ ᱵᱟᱝᱞᱟᱛᱮ ᱠᱚ ᱨᱚᱲᱮᱫ ᱠᱟᱱᱟ ᱟᱨ ᱡᱮᱢᱚᱱ ᱡᱟᱸᱦᱟᱱᱟᱜ ᱯᱩᱡᱟᱹ ᱠᱚᱨᱮ ᱫᱤᱠᱩᱣᱟᱜ ᱯᱩᱡᱟᱹ ᱠᱚ ᱨᱮ ᱟᱹᱰᱤ ᱟᱸᱴ ᱠᱚ ᱥᱮᱞᱮᱫᱚᱜ ᱠᱟᱱᱟ ᱢᱮᱱᱠᱷᱟᱱ ᱟᱵᱚ ᱥᱟᱱᱛᱟᱞ ᱠᱚᱣᱟᱜ ᱯᱚᱨᱚᱵᱽ ᱨᱮᱫᱚ ᱵᱟᱝ ᱠᱚ ᱨᱟᱹᱥᱠᱟᱹ ᱥᱮ ᱵᱟᱝ ᱠᱚ ᱥᱮᱞᱮᱫ ᱞᱟᱹᱜᱤᱫᱚᱜ ᱠᱟᱱᱟ